ᱪᱟᱞᱟᱣᱮᱱ ᱥᱮᱨᱢᱟ ᱨᱮ ᱢᱤᱫᱴᱮᱱ ᱧᱩᱢᱟᱱ ᱜᱷᱚᱴᱚᱱ ᱫᱚ ᱦᱩᱭᱩᱜ ᱠᱟᱱᱟ ᱠᱳᱨᱳᱱᱟ ᱵᱷᱟᱭᱨᱟᱥ ᱟᱵᱚ ᱱᱚᱶᱟ ᱜᱚᱴᱟ ᱫᱤᱥᱚᱢ ᱨᱮ ᱦᱮᱡ ᱞᱮᱱᱟ ᱛᱳ ᱚᱱᱟ ᱫᱚ ᱦᱮᱡ ᱞᱮᱱᱟ ᱪᱟᱭᱱᱟ ᱥᱮᱫ ᱠᱷᱚᱱᱟᱜ ᱦᱮᱡ ᱞᱮᱱᱟ ᱚᱸᱰᱮ ᱠᱷᱚᱱᱟᱜ ᱜᱚᱴᱟ ᱢᱟᱱᱮ ᱜᱚᱴᱟ ᱫᱤᱥᱚᱢ ᱜᱚᱴᱟ ᱳᱣᱟᱨᱞᱰ ᱚᱸᱰᱮ ᱠᱷᱚᱱᱟᱜ ᱯᱟᱲᱱᱟᱣ ᱞᱮᱱᱟ ᱟᱵᱚᱣᱟᱜ ᱱᱚᱣᱟ ᱵᱷᱟᱨᱚᱛ ᱫᱤᱥᱚᱢ ᱦᱚᱸ ᱚᱱᱟ ᱢᱚᱫᱽᱫᱷᱮ ᱨᱮ ᱚᱸᱰᱮ ᱢᱟᱱᱮ ᱪᱮᱫ ᱠᱚ ᱞᱟᱹᱭᱟ ᱚᱱᱟ ᱢᱚᱽᱫᱷᱮ ᱨᱮ ᱯᱟᱲᱟᱣ ᱞᱮᱱᱟ ᱚᱱᱟ ᱠᱳᱨᱳᱱᱟ ᱵᱷᱟᱭᱨᱟᱥ ᱠᱚᱵᱚᱞ ᱨᱮ ᱛᱳ ᱱᱚᱣᱟ ᱠᱳᱨᱳᱱᱟ ᱵᱷᱟᱭᱨᱟᱥ ᱠᱷᱟᱹᱛᱤᱨ ᱛᱮ ᱟᱵᱚ ᱵᱷᱟᱢᱨᱚᱛ ᱫᱤᱥᱚᱢ ᱯᱟᱨᱟᱭ ᱫᱩ ᱵᱚᱪᱷᱚᱨ ᱞᱚᱠᱰᱟᱣᱱ ᱛᱟᱸᱦᱮᱠᱟᱱᱟ ᱫᱩᱦᱟᱡᱟᱨ ᱠᱩᱲᱤ ᱠᱷᱚᱱᱟᱜ ᱫᱩᱦᱟᱡᱟᱨ ᱵᱟᱭᱤᱥ ᱫᱷᱟᱹᱵᱤᱡ ᱱᱚᱣᱟ ᱞᱚᱠᱰᱟᱣᱱ ᱛᱟᱦᱮᱸ ᱠᱟᱱᱟ ᱛᱳ ᱱᱚᱣᱟ ᱞᱚᱠᱰᱟᱣᱱ ᱨᱮ ᱟᱵᱩ ᱦᱚᱲ ᱟᱹᱰᱤ ᱟᱸᱴ ᱟᱠᱟᱞ ᱨᱮᱠᱚ ᱯᱟᱲᱟᱣ ᱞᱮᱱᱟ ᱢᱟᱱᱮ ᱠᱟᱹᱢᱤ ᱡᱚᱛᱚ ᱠᱤᱪᱷᱩ ᱵᱚᱱᱫᱚ ᱜᱮ ᱛᱟᱦᱮᱸ ᱠᱟᱱᱟ ᱪᱮᱫ ᱠᱟᱹᱢᱤ ᱜᱮ ᱵᱟᱝ ᱦᱩᱭᱩᱜ ᱠᱟᱱ ᱛᱟᱦᱮᱱᱟ ᱚᱲᱟᱜ ᱨᱮᱜᱮ ᱥᱟᱨᱟ ᱫᱤᱱ ᱚᱲᱟᱜ ᱨᱮᱜᱮ ᱵᱚᱞᱚ ᱠᱚᱜ ᱢᱮ ᱚᱠᱟ ᱛᱮᱦᱚᱸ ᱩᱰᱩᱝ ᱦᱚᱸ ᱵᱟᱠᱚ ᱩᱰᱩᱝ ᱛᱟᱸᱦᱮᱱᱟ ᱚᱠᱭ ᱦᱚᱸ ᱟᱨ ᱜᱚᱴᱟ ᱨᱟᱥᱛᱟ ᱜᱚᱴᱟ ᱢᱟᱱᱮ ᱯᱚᱞᱤᱥ ᱠᱚ ᱛᱟᱦᱮᱱ ᱠᱟᱱ ᱛᱟᱦᱮᱱᱟ ᱚᱠᱟ ᱨᱮᱦᱚᱸ ᱵᱟᱠᱚ ᱩᱰᱩᱠ ᱚᱪᱚᱭᱟᱜ ᱛᱟᱦᱮᱱᱟ ᱦᱚᱽ ᱠᱚ ᱠᱚ ᱫᱟᱞᱮᱫ ᱠᱚ ᱛᱟᱦᱮᱱᱟ ᱟᱨ ᱱᱚᱣᱟ ᱠᱳᱨᱳᱱᱟ ᱵᱷᱟᱭᱨᱟᱥ ᱠᱷᱟᱹᱛᱤᱨ ᱛᱮ ᱟᱵᱚ ᱫᱤᱥᱚᱢ ᱨᱮᱦᱚᱸ ᱟᱭᱢᱟ ᱦᱚᱲ ᱠᱚ ᱜᱚᱡ ᱞᱮᱱᱟ ᱢᱟᱱᱮ ᱞᱮᱠᱷᱟ ᱛᱮᱦᱚᱸ ᱵᱟᱠᱚ ᱪᱟᱵᱟᱜᱼᱟ ᱮᱢᱚᱱ ᱠᱚ ᱜᱚᱡ ᱞᱮᱱᱟ ᱢᱟᱱᱮ ᱚᱜᱩᱱᱛᱤ ᱠᱚ ᱜᱚᱡ ᱞᱮᱱᱟ ᱟᱵᱚ ᱫᱤᱥᱚᱢ ᱨᱮ ᱥᱟᱶᱛᱮ ᱮᱴᱟᱜ ᱫᱤᱥᱚᱢ ᱨᱮᱢᱟ ᱢᱮᱱᱟᱜ ᱠᱚᱜᱮ ᱚᱠᱟ ᱫᱤᱥᱚᱢ ᱦᱚᱸ ᱱᱚᱣᱟ ᱠᱳᱨᱳᱱᱟ ᱵᱷᱟᱭᱨᱟᱥ ᱨᱮᱫᱚ ᱵᱟᱫ ᱵᱟᱝ ᱠᱚ ᱛᱟᱦᱮᱸ ᱞᱮᱱᱟ ᱡᱚᱛᱚ ᱫᱤᱥᱚᱢ ᱨᱮᱱ ᱦᱚᱲ ᱱᱚᱣᱟ ᱨᱩᱣᱟᱹ ᱧᱟᱢ ᱞᱮᱫ ᱠᱚᱣᱟ ᱟᱨ ᱱᱚᱣᱟ ᱫᱚ ᱢᱤᱫᱴᱮᱡ ᱱᱟᱣᱟ ᱨᱩᱣᱟᱹ ᱛᱟᱦᱮᱸ ᱠᱟᱱᱟ ᱱᱟᱣᱟ ᱵᱷᱟᱭᱨᱟᱥ ᱱᱚᱣᱟ ᱞᱟᱦᱟᱨᱮᱫᱚ ᱛᱤᱥ ᱦᱚᱸ ᱱᱚᱣᱟ ᱵᱷᱟᱭᱨᱟᱥ ᱫᱚ ᱵᱟᱝ ᱦᱮᱡ ᱟᱠᱟᱱ ᱛᱟᱦᱮᱱᱟ ᱟᱨ ᱱᱚᱣᱟ ᱨᱩᱭᱟᱹ ᱨᱮᱱᱟᱜ ᱥᱮ ᱱᱚᱣᱟ ᱵᱷᱟᱭᱨᱟᱥ ᱨᱮᱱᱟᱜ ᱨᱟᱱ ᱦᱚᱸ ᱵᱳᱭᱜᱟᱱᱤᱠ ᱦᱚᱸ ᱵᱟᱠᱚ ᱵᱮᱱᱟᱣ ᱟᱠᱟᱫ ᱛᱟᱦᱮᱱᱟ ᱡᱟᱦᱟᱭ ᱧᱟᱢᱮᱫ ᱠᱚ ᱛᱟᱦᱮᱱᱟ ᱯᱮᱨᱟᱭ ᱚᱫᱷᱤᱠᱟᱝᱥᱚ ᱦᱚᱲ ᱜᱮᱠᱚ ᱜᱚᱡᱚᱜ ᱠᱟᱱ ᱛᱟᱦᱮᱱᱟ ᱯᱚᱨᱛᱷᱚᱢ ᱯᱚᱨᱛᱷᱚᱢ ᱫᱚ ᱟᱨ ᱡᱟᱦᱟᱸᱭ ᱠᱚ ᱥᱚᱡᱡᱳ ᱫᱟᱲᱮᱭᱟᱜ ᱠᱟᱱ ᱛᱟᱦᱮᱱᱟ ᱩᱱᱠᱩ ᱟᱭᱢᱟ ᱦᱚᱲ ᱠᱚ ᱵᱟᱧᱪᱟᱣ ᱟᱠᱟᱱᱟ ᱯᱷᱟᱭᱤᱵ ᱯᱟᱨᱥᱮᱱ ᱜᱟᱱ ᱦᱚᱲᱠᱚ ᱜᱚᱡᱚᱜ ᱠᱟᱱ ᱛᱟᱦᱮᱱᱟ ᱵᱟᱧᱪᱟᱣ ᱨᱮᱱᱟᱜ ᱯᱟᱨᱥᱮᱱ ᱦᱚᱸ ᱟᱭᱢᱟ ᱜᱮ ᱛᱟᱦᱮᱸ ᱠᱟᱱᱟ ᱮᱱᱨᱮᱦᱚᱸ ᱯᱷᱟᱹᱭᱤᱵ ᱯᱟᱨᱥᱮᱱ ᱦᱚᱲ ᱦᱚᱲ ᱢᱟᱱᱮ ᱯᱨᱚᱪᱩᱨ ᱟᱭᱢᱟ ᱦᱚᱲ ᱠᱚ ᱜᱚᱡ ᱞᱮᱱᱟ ᱛᱳ ᱱᱚᱣᱟ ᱜᱮ ᱢᱤᱫᱴᱮᱱ ᱟᱹᱰᱤ ᱢᱟᱨᱟᱝ ᱦᱤᱥᱴᱨᱤ ᱛᱟᱦᱮ ᱠᱟᱱᱟ ᱱᱚᱭᱟ ᱢᱟᱱᱮ ᱤᱛᱤᱦᱟᱥ ᱨᱮᱦᱚᱸ ᱛᱟᱦᱮᱸ ᱩᱛᱟᱹᱨᱚᱜᱼᱟ ᱡᱮ ᱱᱩᱱᱟᱹᱜ ᱳᱣᱟᱨᱞᱰ ᱨᱮ ᱟᱭᱢᱟ ᱨᱩᱣᱟᱹ ᱦᱩᱭ ᱟᱠᱟᱱ ᱜᱮᱭᱟ ᱱᱚᱝᱠᱟᱱ ᱨᱩᱣᱟᱹ ᱫᱚ ᱯᱟᱹᱦᱤᱞ ᱱᱚᱣᱟ ᱨᱩᱣᱟᱹ ᱞᱮᱠᱟ ᱫᱚ ᱢᱟᱱᱮ ᱦᱚᱲ ᱫᱚ ᱵᱟᱝᱠᱚ ᱜᱚᱡ ᱟᱠᱟᱱᱟ ᱟᱭᱢᱟ ᱨᱮ ᱟᱠᱟᱞ ᱦᱮᱡ ᱵᱟᱲᱟ ᱟᱠᱟᱱ ᱜᱮᱭᱟ ᱫᱩᱨᱵᱤᱠᱠᱷᱚ ᱠᱚ ᱦᱮᱡ ᱵᱟᱲᱟ ᱟᱠᱟᱱ ᱜᱮᱭᱟ ᱛᱚ ᱱᱩᱱᱟᱹᱜ ᱰᱷᱮᱨ ᱦᱚᱲ ᱫᱚ ᱵᱟᱠᱚ ᱜᱚᱡ ᱵᱟᱲᱟ ᱟᱠᱟᱱᱟ ᱡᱟ ᱱᱚᱣᱟ ᱱᱚᱣᱟ ᱠᱳᱨᱳᱱᱟ ᱵᱷᱟᱭᱨᱟᱥ ᱠᱷᱟᱹᱛᱤᱨ ᱛᱮ ᱡᱟ ᱦᱚᱲ ᱠᱚ ᱜᱚᱡ ᱞᱮᱱᱟ ᱱᱚᱣᱟ ᱜᱮ ᱥᱚᱵᱛᱷᱮᱠᱮ ᱞᱟᱹᱴᱩ ᱨᱩᱣᱟᱹ ᱥᱮ ᱥᱚᱵ ᱛᱷᱮᱠᱮ ᱵᱤᱥᱤ ᱦᱚᱲ ᱠᱚ ᱜᱚᱡ ᱞᱮᱱᱟ ᱱᱚᱣᱟ ᱠᱳᱨᱳᱱᱟ ᱵᱷᱟᱭᱨᱟᱥ ᱛᱮᱜᱮ ᱛᱳ ᱱᱚᱣᱟ ᱜᱮ ᱢᱤᱫᱴᱮᱱ ᱧᱩᱢᱟᱱ ᱦᱟᱹᱞᱤ ᱜᱷᱚᱴᱚᱱᱟ ᱫᱚ